ᱱᱚᱣᱟ ᱱᱟᱦᱟᱜ ᱢᱳᱰᱮᱞ ᱡᱩᱜᱽ ᱨᱮ ᱟᱹᱰᱤ ᱰᱷᱮᱨ ᱦᱚᱨᱚᱜ ᱵᱟᱸᱫᱮᱭᱟᱜ ᱜᱮᱵᱚᱱ ᱧᱮᱞ ᱧᱟᱢᱟ ᱟᱨ ᱚᱱᱟ ᱠᱚ ᱢᱩᱫ ᱨᱮ ᱤᱧᱟᱹᱜ ᱠᱩᱥᱤᱭᱟᱱᱟᱜ ᱯᱳᱥᱟᱠ ᱥᱮ ᱦᱚᱨᱚᱜᱼᱟ ᱫᱚ ᱦᱩᱭᱩᱜ ᱠᱟᱱᱟ ᱠᱩᱨᱛᱤ ᱱᱚᱣᱟ ᱫᱚ ᱧᱮᱞ ᱡᱚᱝ ᱛᱮᱦᱚᱸ ᱟᱹᱰᱤ ᱱᱟᱯᱟᱭ ᱜᱮ ᱧᱮᱞᱚᱜᱼᱟ ᱟᱨ ᱦᱚᱨᱚᱜ ᱠᱟᱛᱮ ᱦᱚᱸ ᱟᱹᱰᱤ ᱱᱟᱯᱟᱭ ᱜᱮ ᱵᱩᱡᱷᱟᱹᱜᱼᱟ ᱚᱱᱟ ᱠᱷᱟᱹᱛᱤᱨ ᱛᱮ ᱤᱧᱟᱹᱜ ᱠᱩᱥᱤᱭᱟᱱᱟᱜ ᱦᱚᱨᱚ ᱟᱜ ᱫᱚ ᱦᱩᱭᱩᱜ ᱠᱟᱱᱟ ᱠᱩᱨᱛᱤ